ᱵᱷᱟᱨᱚᱛ ᱨᱮ ᱥᱟᱶᱟᱨ ᱵᱮᱵᱚᱥᱛᱷᱟ ᱫᱚ ᱵᱮᱥ ᱜᱮᱭᱟ ᱠᱤᱱᱛᱩ ᱮᱴᱟᱜ ᱫᱤᱥᱚᱢ ᱥᱟᱶ ᱛᱩᱞᱟᱹᱡᱚᱠᱷᱟ ᱨᱮᱫᱚ ᱩᱱᱟᱹᱜ ᱵᱟᱭ ᱵᱮᱥᱟ ᱪᱮᱫᱟᱜ ᱥᱮ ᱵᱷᱟᱨᱚᱛ ᱨᱮᱱᱟᱜ ᱦᱟᱥᱯᱟᱛᱟᱞ ᱠᱚᱨᱮ ᱫᱚ ᱩᱱᱟᱹᱜ ᱮᱰᱵᱷᱟᱱᱥ ᱵᱮᱵᱚᱥᱛᱷᱟ ᱵᱟᱹᱱᱩᱜᱼᱟ ᱡᱟᱦᱟᱸ ᱛᱤᱱᱟᱹᱜ ᱮᱴᱟᱜ ᱫᱤᱥᱚᱢ ᱡᱟᱦᱟᱸᱞᱮᱠᱟ ᱟᱢᱮᱨᱤᱠᱟ ᱤᱝᱞᱮᱱᱰ ᱨᱩᱥ ᱤᱡᱽᱨᱟᱭᱤᱞ ᱠᱚᱨᱮ ᱮᱰᱵᱷᱟᱱᱥ ᱵᱮᱵᱚᱥᱛᱷᱟ ᱛᱟᱦᱮᱱᱟ ᱵᱷᱟᱨᱚᱛ ᱨᱮ ᱩᱱᱟᱹᱜ ᱮᱰᱵᱷᱟᱱᱥ ᱵᱮᱵᱚᱥᱛᱷᱟ ᱫᱚ ᱵᱟᱹᱱᱩᱜᱼᱟ ᱚᱱᱟ ᱠᱷᱟᱹᱛᱤᱨ ᱛᱮ ᱢᱮᱱ ᱜᱟᱱᱚᱜᱼᱟ ᱵᱷᱟᱨᱚᱛ ᱨᱮᱱᱟᱜ ᱨᱩᱥ ᱥᱟᱶᱟᱨ ᱥᱮᱵᱟ ᱵᱮᱵᱚᱥᱛᱷᱟ ᱫᱚ ᱩᱱᱟᱹᱜ ᱵᱟᱝ ᱦᱩᱭᱩᱜᱼᱟ ᱡᱟᱦᱟᱸᱛᱤᱱᱟᱹᱜ ᱮᱴᱟᱜ ᱫᱤᱥᱚᱢ ᱨᱮᱱᱟᱜ ᱥᱟᱶᱟᱨ ᱵᱮᱵᱚᱥᱛᱷᱟ ᱢᱮᱱᱟᱜᱼᱟ ᱟᱲᱮᱯᱟᱥᱮ ᱦᱟᱥᱯᱟᱛᱟᱞ ᱫᱚ ᱵᱮᱥ ᱜᱮᱭᱟ ᱟᱫᱚ ᱛᱷᱚᱲᱟ ᱩᱱᱟᱹᱜ ᱵᱟᱭ ᱥᱟᱯᱷ ᱥᱩᱛᱨᱟᱹ ᱦᱟ ᱤᱧᱟᱹᱜ ᱫᱚ ᱦᱟᱥᱯᱟᱛᱟᱞ ᱡᱷᱟᱹᱞᱼᱡᱷᱟᱹᱞ ᱟᱨ ᱥᱟᱹᱦᱤ ᱥᱚᱢᱚᱭ ᱨᱮ ᱮᱢᱵᱩᱞᱮᱱᱥ ᱜᱟᱹᱰᱤ ᱠᱚ ᱵᱟᱭ ᱧᱟᱢᱚᱜᱼᱟ ᱱᱚᱣᱟ ᱜᱮ ᱤᱧᱟᱹᱜ ᱪᱮᱞᱮᱧᱡᱽ ᱫᱚ ᱠᱟᱱᱟ ᱟᱨ ᱨᱟᱱ ᱠᱚ ᱦᱟᱥᱯᱟᱛᱟᱞ ᱠᱚ ᱥᱟᱯᱷᱼᱥᱩᱛᱨᱟᱹ ᱫᱚᱦᱚ ᱫᱚᱨᱠᱟᱨ ᱞᱮᱱᱠᱷᱟᱱ ᱩᱛᱱᱟᱹᱣ ᱞᱟᱹᱜᱤᱫ ᱫᱚ ᱱᱚᱣᱟ ᱜᱮ ᱠᱟᱱᱟ